ᱦᱮᱞᱳ ᱟᱪᱪᱷᱟ ᱵᱟᱹᱵᱩ ᱠᱚᱲᱟ ᱚᱠᱟᱨᱮ ᱛᱟᱞᱟᱝ ᱢᱮᱱᱟᱢᱟ ᱟᱨ ᱰᱟᱹᱝᱨᱤ ᱠᱚ ᱠᱟᱲᱟ ᱠᱚ ᱪᱮᱫ ᱞᱮᱠᱟ ᱫᱟᱜ ᱠᱚ ᱪᱷᱟᱹᱱᱤ ᱠᱚᱠᱚ ᱮᱢᱵᱟᱲᱟᱣ ᱠᱟᱱᱟᱥᱮ ᱵᱟᱝᱼᱟ ᱟᱪᱪᱷᱟ ᱟᱪᱪᱷᱟ ᱟᱪᱪᱷᱟ ᱦᱳᱭ ᱟᱫᱚ ᱱᱚᱜᱼᱚᱸᱭ ᱱᱟᱜ ᱱᱤᱛᱚᱜ ᱢᱟ ᱛᱟᱵᱚ ᱪᱟᱥ ᱚᱠᱛᱚ ᱥᱮᱴᱮᱨᱱᱟ ᱟᱫᱚ ᱦᱳᱲᱳ ᱠᱚ ᱚᱠᱟ ᱠᱚᱨᱮ ᱠᱷᱚᱱ ᱪᱮᱫ ᱦᱳᱲᱳ ᱠᱚ ᱞᱟ ᱟᱹᱜᱩ ᱠᱟᱛᱮᱫ ᱵᱟᱹᱭᱦᱟᱹᱲ ᱠᱚᱨᱮᱞᱟᱝ ᱮᱨᱻᱟ ᱜᱩᱨᱤᱡ ᱠᱚ ᱚᱱᱟ ᱠᱚ ᱤᱫᱤ ᱨᱮᱭᱟᱜ ᱪᱮᱫ ᱞᱮᱠᱟ ᱛᱟᱞᱟᱝ ᱵᱮᱵᱚᱥᱛᱟᱭᱟ ᱚᱱᱟ ᱠᱚ ᱠᱟᱹᱡ ᱛᱟᱞᱟᱝ ᱞᱟᱹᱭᱢᱮᱥᱮ ᱢᱟ

ᱟᱪᱪᱷᱟ ᱦᱳᱭ ᱧᱩᱨᱩᱜ ᱠᱟᱱᱟ ᱥᱮ ᱪᱮᱫ ᱞᱮᱠᱟ ᱟᱪᱪᱷᱟ ᱟᱪᱪᱷᱟ ᱟᱪᱪᱷᱟ ᱴᱷᱤᱠ ᱜᱮᱭᱟ ᱚᱱᱟ ᱞᱟᱝ ᱵᱮᱵᱚᱥᱛᱟᱭᱟ ᱦᱟᱜ ᱞᱟᱝ ᱟᱪᱪᱷᱟ ᱦᱚᱸ ᱵᱟᱪᱷᱟᱣ ᱦᱮᱸᱦᱮᱸ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱴᱷᱤᱠ ᱜᱮᱭᱟ ᱛᱟᱞᱟᱝ ᱟᱢ ᱢᱮᱱ ᱢᱮᱥᱮ ᱱᱟᱜ ᱩᱱᱠᱩ ᱫᱚ ᱱᱟᱜ ᱤᱧ ᱚᱱᱟ ᱫᱚ ᱱᱟᱜ ᱤᱧ ᱠᱩᱲᱟᱹᱭᱫᱚᱧ ᱮᱢᱟᱣ ᱠᱚᱣᱟ ᱟᱢ ᱛᱟᱞᱟᱝ ᱤᱭᱟᱹ ᱚᱠᱟ ᱞᱮᱠᱟ ᱛᱮᱞᱟᱝ ᱱᱮᱥᱟᱜ ᱪᱟᱥᱞᱟᱝ ᱩᱴᱷᱟᱹᱣᱟ ᱪᱟᱥᱞᱟᱝ ᱵᱮᱵᱚᱥᱛᱟᱭᱟ ᱚᱱᱟ ᱞᱟᱝ ᱠᱟᱹᱡ ᱦᱳᱭ ᱟᱫᱚ ᱦᱮᱸ ᱟᱪᱪᱷᱟ ᱦᱳᱭ ᱟᱫᱚ ᱠᱟᱹᱡ ᱥᱤ ᱵᱟᱲᱟ ᱧᱚᱜᱮᱜ ᱟᱢ ᱚᱱᱟ ᱠᱚ ᱠᱟᱹᱡ ᱱᱟᱥᱮᱱᱟᱜ ᱨᱚᱦᱚᱲ ᱧᱚᱜᱚᱜᱼᱟ ᱟᱪᱪᱷᱟ ᱴᱷᱤᱠ ᱜᱮᱭᱟ ᱟᱨ ᱚᱱᱟ ᱜᱟᱹᱰᱤ ᱨᱮᱠᱷᱟᱱ ᱫᱚ ᱠᱟᱹᱡ ᱚᱠᱟ ᱞᱮᱠᱟᱛᱮ ᱰᱷᱮᱹᱨ ᱫᱷᱟᱨᱟ ᱤᱫᱤᱜᱼᱟ ᱚᱱᱟ ᱞᱮᱠᱟᱜᱮ ᱜᱮᱵᱚ ᱤᱭᱟᱹᱭᱟ ᱨᱚᱦᱚᱲᱟᱜ ᱫᱚ ᱠᱚᱢ ᱫᱷᱟᱨᱟ ᱥᱟᱦᱚᱵᱟ ᱟᱪᱪᱷᱟ ᱦᱳᱭ ᱦᱳᱭ ᱟᱫᱚ ᱟᱪᱪᱷᱟ ᱤᱧ ᱚᱱᱟ ᱦᱟᱸᱜ ᱩᱱᱤᱧ ᱧᱮᱞ ᱚᱪᱚᱭᱮ ᱠᱟᱱᱟ ᱱᱩᱭ ᱵᱩᱲᱦᱤ ᱦᱚᱸ ᱦᱟᱹᱱᱤ ᱚᱲᱟᱜ ᱱᱟᱹᱭ ᱚᱲᱟᱜ ᱟᱡᱟᱨᱮ ᱫᱟᱬᱟᱱ ᱫᱚᱭ ᱪᱤᱠᱟᱭ ᱭᱟᱢ ᱢᱮᱫᱴᱟᱝ ᱠᱤᱥᱟᱹᱬ ᱵᱩᱲᱦᱤ ᱠᱟᱛᱮ ᱦᱚᱸ ᱠᱟᱛᱷᱟᱢᱟ ᱛᱟᱲᱟᱢ ᱯᱟᱨᱚᱢ ᱫᱷᱟᱨᱟ ᱠᱟᱛᱮ ᱟᱡᱟᱨᱤ ᱠᱚ ᱪᱮᱫ ᱮᱢ ᱢᱮᱱᱟ ᱟᱪᱪᱷᱟ ᱴᱷᱤᱠ ᱜᱮᱭᱟ ᱤᱧ ᱱᱚᱜᱼᱚᱸᱭ ᱩᱱᱤ ᱱᱟᱜ ᱤᱧ ᱢᱮᱛᱟᱭ ᱠᱟᱱᱟ ᱛᱟᱞᱟᱝ ᱚᱱᱟ ᱟᱨ ᱵᱟᱠᱷᱟᱱ ᱚᱠᱟ ᱠᱚᱨᱮ ᱪᱮᱫ ᱠᱚ ᱦᱳᱲᱳ ᱠᱚ ᱚᱱᱠᱟᱱᱟ ᱪᱟᱥᱟᱜ ᱱᱟᱯᱟᱭ ᱫᱷᱟᱨᱟ ᱱᱚᱜᱼᱚᱸᱭ ᱛᱟᱞᱟᱝ ᱧᱮᱞᱢᱮ ᱦᱳᱭ ᱟᱢ ᱟᱢᱛᱟᱞᱟᱝ ᱟᱢ ᱪᱮ ᱚᱱᱟ ᱠᱚᱫᱚᱢ ᱵᱟᱲᱟᱭᱟ ᱦᱟᱜ ᱤᱧ ᱫᱚ ᱠᱷᱚᱨᱚᱪᱤᱧ ᱵᱟᱲᱟᱭ ᱠᱟᱱᱟ ᱦᱟᱜ ᱟᱻ ᱦᱟᱦᱟ ᱟᱻ ᱴᱷᱤᱠ ᱜᱮᱭᱟ ᱴᱷᱤᱠ ᱜᱮᱭᱟ ᱚᱱᱟ ᱠᱚ ᱱᱤᱦᱟᱹᱛᱤ ᱤᱭᱟᱹ ᱛᱮᱜᱮ ᱞᱩᱲᱜᱩᱲᱟᱹᱣ ᱥᱤᱭᱟᱵᱚ ᱟᱨ ᱜᱩᱨᱤᱡ ᱠᱚ ᱦᱟᱜ ᱵᱚ ᱞᱟᱜᱟᱣ ᱞᱮᱠᱷᱟᱱ ᱱᱟᱜ ᱱᱟᱯᱟᱭ ᱦᱩᱭᱩᱜᱼᱟ ᱟᱨ ᱠᱟᱹᱡ ᱵᱟᱠᱷᱟᱱ ᱫᱤᱠᱩ ᱠᱚᱜᱮ ᱦᱟᱜ ᱵᱚᱱ ᱞᱟᱜᱟᱣ ᱧᱚᱜᱟ ᱚᱱᱟ ᱠᱚᱫᱚ ᱦᱚᱸ ᱴᱷᱤᱠ ᱴᱷᱤᱠ ᱦᱮᱸ ᱢᱟ